ᱡᱳᱜᱽᱵᱮᱭᱟᱢ ᱫᱚ ᱠᱷᱟᱹᱞᱤ ᱦᱚᱲᱢᱚ ᱥᱟᱶᱟᱨᱚᱜ ᱥᱩᱢᱩᱝ ᱫᱚ ᱵᱟᱝ ᱠᱟᱱᱟ ᱚᱱᱟ ᱥᱟᱶᱛᱮ ᱡᱮᱢᱚᱱ ᱡᱟᱦᱟᱸ ᱞᱮᱠᱟ ᱫᱤᱱᱟᱹᱢ ᱡᱩᱫᱤᱵᱤᱱ ᱵᱮᱭᱟᱢᱟ ᱮᱱᱠᱷᱟᱱ ᱚᱱᱟ ᱛᱟᱦᱮᱱ ᱠᱷᱟᱱ ᱫᱚ ᱰᱤᱢᱟᱜᱽ ᱦᱚᱸ ᱯᱷᱨᱮᱥ ᱛᱟᱦᱮᱱᱟ ᱟᱨ ᱟ ᱲᱤᱥᱜᱮ ᱟ ᱲᱤᱥ ᱨᱮᱦᱚᱸ ᱯᱩᱥᱟᱦᱟᱜᱼᱟ ᱟ ᱲᱤᱥ ᱦᱚᱸ ᱥᱟᱦᱟᱜᱼᱟ ᱟᱨ ᱥᱟᱱᱟᱢ ᱞᱮᱠᱟᱱᱟᱜ ᱱᱤᱡᱮᱨᱟᱜ ᱢᱟᱲᱟᱝᱥᱮᱫ ᱞᱟᱦᱟᱥᱮᱫ ᱩᱭᱦᱟᱹᱨ ᱦᱩᱭᱩᱜᱼᱟ ᱵᱟ ᱲᱤᱡ ᱢᱚᱱᱮ ᱦᱚᱸ ᱥᱟᱦᱟᱜᱼᱟ ᱚᱱᱟᱛᱮ ᱵᱮᱭᱟᱢ ᱥᱮ ᱡᱳᱜᱽ ᱞᱮᱠᱷᱟᱱ ᱫᱚ ᱦᱚᱲᱢᱚ ᱨᱮᱱᱟᱜ ᱢᱟᱭᱟᱢ ᱡᱟᱦᱟᱸ ᱚᱱᱟ ᱠᱚᱦᱚᱸ ᱯᱚᱨᱤᱥᱠᱟᱨ ᱯᱷᱟᱹᱨᱪᱟᱹᱜᱼᱟ ᱜᱟᱱᱫᱟ ᱢᱟᱭᱟᱢ ᱠᱚᱫᱚ ᱩᱫᱽᱜᱟᱹᱨ ᱫᱟᱜ ᱤᱭᱟᱹᱛᱮ ᱚᱱᱟ ᱠᱚ ᱡᱮᱢᱚᱱ ᱚᱰᱳᱠ ᱜᱤᱰᱤᱜᱼᱟ ᱟᱨ ᱵᱮᱥ ᱱᱟᱯᱟᱭ ᱦᱚᱲᱢᱚᱨᱮ ᱦᱟᱨᱟᱜ ᱞᱟᱹᱜᱤᱫ ᱦᱚᱸ ᱩᱛᱱᱟᱹᱣᱮ ᱜᱚᱲᱚᱭ ᱮᱢᱟᱢᱟ ᱚᱱᱟᱛᱮ ᱥᱮᱛᱟᱜ ᱨᱮ ᱡᱩᱫᱤ ᱫᱤᱱᱟᱹᱢ ᱟᱢᱮᱢ ᱵᱮᱭᱟᱢᱟ ᱟᱨ ᱤᱱᱟᱹᱯᱚᱨᱮ ᱩᱢ ᱥᱟᱹᱨᱪᱟ ᱯᱷᱟᱹᱨᱪᱟ ᱠᱟᱛᱮ ᱟᱢ ᱯᱟᱲᱦᱟᱣᱮᱢ ᱫᱩᱲᱩᱵᱼᱟ ᱯᱟᱲᱦᱟᱣ ᱨᱮ ᱢᱚᱱᱮ ᱞᱟᱜᱟᱣᱚᱜᱼᱟ ᱟᱨ ᱟᱹᱰᱤ ᱱᱟᱯᱟᱭᱛᱮ ᱢᱚᱱᱮ ᱞᱟᱜᱟᱣ ᱠᱟᱛᱮ ᱯᱟᱲᱦᱟᱜ ᱠᱷᱟᱱ ᱚᱱᱟ ᱟᱢᱟᱜ ᱞᱟᱹᱠᱛᱤᱨᱮ ᱞᱟᱜᱟᱜᱼᱟ ᱟᱨ ᱢᱤᱫ ᱫᱤᱱ ᱦᱤᱞᱳᱜ ᱟᱢ ᱥᱮᱬᱟ ᱦᱚᱲᱮᱢ ᱵᱮᱱᱟᱜᱼᱟ ᱟᱨ ᱚᱱᱟ ᱤᱭᱟᱹᱛᱮ ᱵᱮᱭᱟᱢ ᱞᱮᱠᱷᱟᱱ ᱦᱚᱲᱢᱚ ᱥᱟᱨᱪᱟ ᱥᱩᱥᱟᱹᱨ ᱛᱟᱦᱮᱸ ᱥᱟᱶᱛᱮ ᱟᱢᱟᱜ ᱵᱩᱫᱽᱫᱷᱤ ᱵᱤᱠᱟᱥ ᱦᱚᱸ ᱦᱩᱭᱩᱜᱼᱟ ᱵᱩᱫᱽᱫᱷᱤ ᱫᱟᱲᱮ ᱦᱟᱨᱟ ᱞᱮᱱᱠᱷᱟᱱ ᱫᱷᱚᱱ ᱦᱚᱢ ᱟᱨᱡᱟᱣᱟ ᱟᱨ ᱟᱢᱟᱜ ᱡᱟᱦᱟᱸ ᱟᱨᱡᱟᱣᱛᱮ ᱟᱢᱟᱜ ᱥᱟᱱᱟᱢ ᱞᱮᱠᱟᱱᱟᱜ ᱞᱟᱹᱠᱛᱤᱭᱟᱱᱟᱜ ᱮᱢ ᱯᱩᱨᱟᱹᱱᱟ